ᱦᱮᱞᱳ ᱦᱮᱸ ᱤᱧ ᱵᱤᱥᱩᱨᱟᱢ ᱵᱟᱥᱠᱮᱧ ᱢᱮᱱᱫᱟ ᱥᱳᱱᱟᱦᱟᱨᱟ ᱠᱷᱚᱱᱟᱜ ᱛᱳ ᱜᱟᱹᱰᱤ ᱜᱟᱹᱰᱤ ᱨᱮᱱᱟᱜ ᱵᱮᱯᱟᱨᱤᱧ ᱢᱮᱱᱫᱟ ᱞᱚᱠᱠᱷᱤᱨᱟᱢ ᱢᱮᱱᱫᱟᱭ ᱱᱩᱭᱟᱜ ᱜᱟᱹᱰᱤ ᱯᱷᱟᱠᱟ ᱢᱮᱱᱟᱜᱼᱟ ᱛᱳ ᱚᱱᱟᱛᱤᱧ ᱢᱮᱱᱫᱟ ᱜᱟᱹᱰᱤ ᱟᱢ ᱮᱢᱟ ᱞᱮᱭᱟᱢ ᱛᱚ ᱱᱚᱸᱰᱮ ᱱᱤᱝᱠᱟᱹᱜ ᱠᱟᱱᱟ ᱚ ᱴᱷᱤᱠ ᱟᱞᱮ ᱜᱟᱛᱮ ᱢᱮᱱᱫᱟᱠᱚ ᱱᱚᱣᱟ ᱠᱚᱛᱤᱥᱟᱞ ᱢᱳᱲ ᱨᱮᱜᱮ ᱵᱚᱱ ᱫᱮᱡᱚᱜᱼᱟ ᱠᱚᱛᱤᱥᱟᱞ ᱟᱹᱛᱩ ᱡᱟᱦᱟᱸ ᱢᱳᱲ ᱢᱮᱱᱟᱜᱼᱟ ᱚᱸᱰᱮ ᱛᱳ ᱚᱸᱰᱮ ᱠᱷᱚᱱᱟᱜ ᱠᱷᱟᱱ ᱫᱚ ᱟᱞᱮ ᱥᱟᱱᱟᱢ ᱦᱚᱲᱟᱜ ᱥᱩᱵᱤᱫᱷᱟᱜᱼᱟ ᱟᱞᱮ ᱯᱟᱴᱟᱵᱤᱫᱟᱹ ᱪᱟᱞᱟᱜ ᱦᱩᱭᱩᱜᱼᱟ ᱚᱱᱟ ᱞᱮᱠᱟᱛᱮ ᱦᱟᱸᱜ ᱢᱟ ᱦᱮᱸ ᱟᱨ ᱚᱱᱟ ᱥᱤᱴ ᱨᱮᱱᱟᱜ ᱵᱷᱟᱲᱟ ᱫᱚ ᱟᱵᱮᱱ ᱪᱮᱫ ᱞᱮᱠᱟᱵᱮᱱ ᱫᱚᱦᱚ ᱟᱠᱟᱫᱟ ᱟᱪᱪᱷᱟ ᱟᱪᱪᱷᱟ ᱴᱷᱤᱠ ᱦᱮᱸ ᱟᱨ ᱛᱤᱱᱟᱹᱜ ᱦᱚᱲᱠᱚ ᱥᱟᱦᱚᱵᱼᱟ ᱱᱚᱣᱟ ᱡᱩᱫᱤ ᱵᱮᱱ ᱞᱟᱹᱭ ᱞᱮᱠᱷᱟᱱ ᱜᱟᱱ ᱠᱚᱜᱼᱟ ᱟᱪᱪᱷᱟ ᱟᱪᱪᱷᱟ ᱟᱪᱪᱷᱟ ᱴᱷᱤᱠ ᱦᱮᱸ ᱦᱮᱸ ᱦᱮᱸ ᱦᱮᱸ ᱴᱷᱤᱠ ᱦᱮᱸ ᱛᱚ ᱴᱷᱤᱠ ᱜᱮᱭᱟ ᱛᱟᱦᱚᱞᱮ ᱢᱟ ᱚᱱᱟ ᱠᱚᱛᱤᱥᱟᱞ ᱢᱳᱲ ᱵᱮᱱ ᱟᱹᱜᱩᱭᱮᱭᱟ ᱦᱮᱸ ᱟᱨ ᱚᱠᱛᱚ ᱚᱠᱛᱚ ᱡᱩᱫᱤ ᱟᱵᱮᱱ ᱵᱮᱱ ᱞᱟᱹᱭ ᱞᱮᱠᱷᱟᱱ ᱜᱟᱱ ᱠᱚᱜᱼᱟ ᱟᱹᱞᱤᱧᱢᱟ ᱥᱮᱛᱟᱜ ᱫᱚᱥᱴᱟ ᱥᱮᱛᱟᱜ ᱵᱮᱲᱟ ᱫᱚᱥᱴᱟ ᱨᱮᱜᱮᱞᱤᱧ ᱫᱮᱡᱚᱜ ᱠᱟᱛᱷᱟ ᱠᱟᱱᱟ ᱟᱪᱪᱷᱟ ᱟᱪᱪᱷᱟ ᱴᱷᱤᱠ ᱛᱟᱦᱚᱞᱮ ᱞᱮᱴᱚᱜᱼᱟ ᱦᱮᱸ ᱵᱟᱝ ᱴᱷᱤᱠ ᱴᱷᱤᱠ ᱟᱫᱷᱟ ᱜᱷᱚᱱᱴᱟ ᱜᱟᱱ ᱜᱮᱵᱮᱱ ᱞᱮᱴ ᱞᱤᱧᱟ ᱦᱮᱸ ᱵᱮᱥᱤ ᱫᱚ ᱟᱞᱚ ᱴᱷᱤᱠ ᱟᱪᱪᱷᱟ ᱢᱟ ᱛᱟᱦᱚᱞᱮ ᱫᱚᱦᱚᱭ ᱫᱟᱹᱞᱤᱧ ᱯᱷᱳᱱ ᱦᱮᱸ ᱦᱮᱸ ᱴᱷᱤᱠ